ᱤᱧ ᱤ ᱥᱟᱦᱟᱛᱮ ᱤᱥᱤᱱ ᱜᱮ ᱠᱩᱥᱤ ᱤᱧ ᱛᱮ ᱠᱟᱨᱚᱱ ᱥᱟᱦᱟᱛᱮ ᱡᱚᱠᱷᱚᱱ ᱤᱥᱤᱱᱟᱵᱚ ᱛᱚᱠᱷᱚᱱ ᱛᱷᱚᱨᱮ ᱛᱷᱚᱨᱮ ᱛᱮ ᱞᱟᱜᱟᱣ ᱟᱵᱚ ᱢᱟᱱᱮ ᱢᱟᱥᱞᱟ ᱞᱟᱜᱟᱣ ᱠᱮᱫᱟ ᱵᱚ ᱵᱩᱞᱩᱝ ᱞᱟᱦᱟᱣ ᱠᱮᱫᱟ ᱵᱚ ᱥᱟᱥᱟᱝ ᱞᱟᱜᱟᱣ ᱠᱮᱫᱟ ᱵᱚ ᱵᱷᱟᱹᱡᱤ ᱵᱷᱟᱹᱛᱮ ᱤᱥᱤᱱᱟᱵᱚ ᱟᱨ ᱰᱷᱮᱨ ᱜᱷᱟᱹᱲᱤᱡ ᱤᱥᱤᱱ ᱤᱥᱤᱱ ᱛᱮ ᱛᱟᱨᱯᱚᱨᱮ ᱚᱱᱟ ᱡᱚᱛᱚ ᱠᱷᱚᱡ ᱚᱱᱟ ᱵᱷᱟᱡᱟᱜᱼᱟ ᱡᱚᱛᱚ ᱠᱷᱚᱱ ᱵᱟᱝ ᱤᱥᱤᱱᱚᱜᱼᱟ ᱛᱚᱛᱚ ᱠᱷᱚᱱ ᱟᱵᱚ ᱫᱟᱜ ᱞᱟᱜᱟᱣ ᱵᱟᱞᱣ ᱠᱚᱫᱚ ᱛᱚᱛᱚ ᱠᱷᱚᱱ ᱵᱟᱭᱟᱭ ᱵᱚ ᱤᱱᱟᱹᱜᱛᱮ ᱚᱱᱟ ᱤᱥᱤᱱᱟ ᱟᱨ ᱵᱮᱥ ᱟᱴᱠᱟᱨᱟ ᱟᱨ ᱡᱮᱞᱮᱠᱟ ᱦᱩᱭᱩᱜ ᱠᱟᱱᱟ ᱠᱩᱠᱟ ᱨ ᱠᱩᱠᱟ ᱨ ᱨᱮ ᱡᱚᱠᱷᱚᱱ ᱤᱥᱤᱱᱟᱵᱚ ᱛᱚᱠᱷᱚᱱ ᱠᱩᱠᱟᱨ ᱨᱮ ᱡᱚᱠᱷᱚᱱ ᱤᱥᱤᱱᱟᱵᱚ ᱢᱤᱫ ᱥᱚᱜᱮ ᱛᱮ ᱞᱟᱜᱟᱣ ᱟᱵᱚ ᱵᱩᱞᱩᱝ ᱥᱟᱥᱟᱝ ᱢᱚᱥᱞᱟ ᱥᱚᱵ ᱢᱤᱫ ᱥᱟᱶᱛᱮ ᱞᱟᱜᱟᱣ ᱠᱟᱛᱮ ᱫᱟᱜ ᱠᱚ ᱞᱟᱜᱟᱣ ᱠᱟᱛᱮ ᱡᱷᱟᱯᱟ ᱠᱟᱛᱮ ᱫᱚᱦᱚ ᱠᱟᱜ ᱵᱚ ᱤᱱᱟᱹᱜ ᱛᱮ ᱚᱱᱟ ᱵᱟ ᱥᱤᱵᱤᱞᱟ ᱵᱟ ᱥᱤᱵᱤᱞᱟ ᱠᱤᱢᱵᱟ ᱵᱷᱟᱹᱞᱤ ᱢᱮᱛᱟᱜ ᱠᱟᱱᱟᱧ ᱤᱧ ᱢᱮᱱᱮᱫᱟᱹᱧ ᱡᱮ ᱥᱟᱦᱟᱱ ᱛᱮ ᱤᱥᱤᱱᱟᱵᱚ ᱠᱮᱫ ᱰᱷᱮᱨ ᱜᱷᱟᱹᱲᱤᱡ ᱤᱥᱤᱱᱚᱜᱼᱟ ᱰᱷᱮᱨ ᱜᱷᱟᱹᱲᱤᱡ ᱤᱥᱤᱱ ᱠᱟᱛᱮᱫ ᱟᱱᱟ ᱵᱮᱥ ᱤᱥᱤᱱ ᱫᱚᱦᱚ ᱵᱤᱥᱤᱴ ᱠᱟᱱᱟ ᱟᱵᱟᱨ ᱴᱮᱥᱴ ᱟᱱᱟᱜ ᱴᱮᱥᱴ ᱦᱚᱸ ᱦᱤᱡᱩᱜᱼᱟ